ᱤᱧ ᱡᱟᱦᱟᱸ ᱜᱮᱢ ᱥᱮ ᱜᱟᱛᱮᱧ ᱠᱩᱥᱤᱭᱟᱜᱼᱟ ᱚᱱᱟ ᱫᱚ ᱦᱩᱭ ᱮᱱᱟ ᱯᱷᱩᱴ ᱵᱚᱞ ᱟᱨ ᱯᱷᱩᱴ ᱵᱚᱞ ᱜᱟᱛᱮ ᱫᱚ ᱱᱚᱶᱟ ᱠᱟᱭᱛᱮ ᱵᱤᱥᱤᱧ ᱠᱩᱥᱤᱭᱟᱜᱼᱟ ᱢᱤᱫ ᱥᱟᱶ ᱛᱮ ᱟᱭᱢᱟ ᱦᱚᱲᱮᱢ ᱜᱟᱛᱮ ᱫᱟᱲᱮᱭᱟᱟᱜᱼᱟ ᱚᱱᱟ ᱥᱟᱶᱛᱮ ᱢᱚᱱ ᱟᱨ ᱦᱚᱲᱢᱚ ᱦᱚᱸ ᱴᱷᱤᱠ ᱛᱟᱦᱮᱱᱟ ᱟᱨ ᱤᱧ ᱫᱚ ᱜᱟᱛᱮ ᱧᱮᱞ ᱠᱷᱚᱱ ᱫᱚ ᱜᱟᱛᱮ ᱜᱮ ᱵᱮᱥ ᱵᱮᱥᱤᱧ ᱠᱩᱥᱤᱭᱟᱜᱼᱟ